ᱯᱟᱹᱴᱭᱟᱹ ᱜᱟᱞᱟᱝ ᱠᱚ ᱟᱵᱚ ᱵᱷᱟᱨᱚᱛ ᱫᱤᱥᱚᱢ ᱨᱮ ᱭᱟ ᱡᱚᱱᱚᱜ ᱜᱟᱞᱟᱝ ᱠᱚ ᱚᱱᱠᱟᱱᱟᱜ ᱱᱮᱛᱟᱨ ᱵᱟᱹᱭ ᱵᱟᱹᱭ ᱛᱮ ᱵᱟᱝᱠᱚ ᱪᱮᱫ ᱤᱫᱤᱭᱮᱜᱼᱟ ᱯᱟᱹᱴᱭᱟᱹ ᱜᱟᱞᱟᱝ ᱭᱟᱛᱚ ᱡᱚᱱᱚᱜ ᱜᱟᱞᱟᱝ ᱱᱚᱝᱠᱟᱱ ᱢᱤᱫᱴᱟᱝ ᱠᱚᱞᱟ ᱠᱟᱱᱟ ᱚᱱᱟᱫᱚ ᱫᱤᱱ ᱫᱤᱱ ᱛᱮ ᱵᱟᱢ ᱪᱮᱫ ᱤᱫᱤ ᱥᱮ ᱵᱟᱢ ᱠᱚᱨᱟᱣ ᱤᱫᱤ ᱞᱮᱠᱷᱟᱱ ᱫᱚ ᱵᱟᱹᱭ ᱵᱟᱹᱭᱛᱮ ᱟᱫ ᱪᱟᱞᱟᱜᱼᱟ ᱯᱟᱹᱴᱭᱟᱹ ᱜᱟᱞᱟᱝ ᱠᱚ ᱱᱚᱝᱠᱟᱱ ᱯᱨᱚᱠᱤᱛᱤ ᱥᱮ ᱱᱚᱝᱠᱟᱱ ᱡᱤᱱᱤᱥ ᱠᱟᱱᱟ ᱴᱟᱴᱠᱟ ᱡᱟᱦᱟᱸᱭ ᱜᱮ ᱡᱩᱫᱤ ᱪᱷᱩᱴᱟᱹᱣ ᱞᱮᱱᱠᱷᱟᱱ ᱥᱮ ᱠᱚᱨᱟᱣ ᱥᱟᱱᱟᱭᱮ ᱨᱮᱫᱚ ᱵᱟᱭ ᱫᱟᱲᱮᱭᱟᱜᱼᱟ ᱯᱟᱹᱴᱭᱟᱹ ᱜᱟᱞᱟᱝ ᱠᱚ ᱡᱚᱱᱚᱜ ᱜᱟᱞᱟᱝ ᱠᱚ ᱱᱚᱝᱠᱟᱱ ᱢᱤᱫᱴᱟᱝ ᱠᱚᱞᱟ ᱠᱟᱱᱟ ᱟᱹᱰᱤ ᱢᱮᱦᱱᱚᱛ ᱥᱮ ᱟᱹᱰᱤ ᱪᱮᱦᱨᱟ ᱱᱚᱣᱟ ᱠᱚ ᱵᱮᱱᱟᱣ ᱠᱟᱛᱮᱫ ᱟᱵᱚ ᱫᱤᱱ ᱤᱭᱩᱡᱽ ᱥᱮ ᱩᱯᱚᱭᱳᱜᱽ ᱠᱟᱹᱢᱤᱨᱮ ᱞᱟᱜᱟᱣ ᱜᱟᱱᱚᱜᱼᱟ ᱡᱚᱱᱚᱜ ᱯᱟᱹᱴᱭᱟᱹ ᱜᱟᱞᱟᱝ ᱠᱚᱫᱚ ᱵᱤᱨᱼᱵᱩᱨᱩ ᱠᱷᱚᱱ ᱠᱤᱛᱟᱹ ᱠᱷᱮᱡᱩᱨ ᱟᱹᱜᱩ ᱠᱟᱛᱮᱫ ᱤᱱᱟᱹ ᱠᱚ ᱛᱮᱜᱮ ᱨᱚᱦᱚᱲ ᱠᱟᱛᱮᱫ ᱵᱮᱱᱟᱣ ᱠᱟᱛᱮᱫ ᱟᱹᱰᱤ ᱪᱮᱦᱨᱟ ᱪᱮᱦᱨᱟ ᱯᱟᱹᱴᱭᱟᱹ ᱠᱚᱵᱚᱱ ᱛᱮᱭᱟᱨ ᱛᱮ ᱫᱤᱱ ᱟᱵᱚ ᱠᱟᱹᱢᱤ ᱵᱟᱠᱷᱨᱟ ᱛᱮ ᱟᱹᱰᱤ ᱵᱮᱥ ᱵᱮᱥ ᱯᱟᱹᱴᱭᱟᱹ ᱠᱚᱵᱚᱱ ᱛᱮᱭᱟᱨ ᱫᱟᱲᱮᱭᱟᱜᱼᱟ ᱱᱚᱣᱟ ᱠᱚ ᱵᱟᱹᱭ ᱵᱟᱹᱭ ᱛᱮ ᱱᱮᱛᱟᱨ ᱟᱵᱚ ᱵᱷᱟᱨᱚᱛ ᱫᱤᱥᱚᱢ ᱨᱮ ᱟᱫ ᱪᱟᱞᱟᱭ ᱤᱫᱤᱜ ᱠᱟᱱᱟ ᱡᱚᱱᱚᱜ ᱠᱚᱦᱚᱸ ᱚᱱᱠᱟᱜᱮ ᱠᱷᱟᱲᱟᱝ ᱛᱮ ᱵᱮᱱᱟᱣ ᱨᱮᱭᱟᱜ ᱵᱟᱹᱭ ᱵᱟᱹᱭ ᱛᱮ ᱚᱱᱟ ᱠᱚᱦᱚᱸ ᱵᱟᱠᱚ ᱵᱮᱱᱟᱣ ᱤᱫᱤᱭᱮᱜᱼᱟ ᱟᱨ ᱟᱫ ᱪᱟᱞᱟᱣ ᱤᱫᱤᱜ ᱠᱟᱱᱟ ᱡᱚᱱᱚᱜ ᱯᱟᱹᱴᱭᱟᱹ ᱠᱚᱫᱚ